ᱱᱚᱰᱮ ᱱᱚᱜᱼᱚᱭ ᱟᱵᱚ ᱡᱮ ᱦᱚᱲ ᱦᱚᱯᱚᱱ ᱟᱹᱫᱤᱵᱟᱹᱥᱤ ᱥᱟᱱᱛᱟᱲ ᱡᱮ ᱱᱚᱜᱼᱚᱭ ᱥᱴᱮᱰᱤᱭᱟᱢ ᱚᱱᱟ ᱯᱷᱩᱴᱵᱚᱞ ᱜᱟᱛᱮ ᱞᱟᱹᱜᱤᱫ ᱚᱱᱟ ᱥᱴᱮᱰᱤᱭᱟᱢ ᱚᱠᱚᱨᱮ ᱢᱮᱱᱟᱜ ᱛᱟᱵᱚᱱᱟ ᱡᱮ ᱵᱟᱝ ᱚᱠᱟᱨᱮ ᱪᱟᱞᱟᱜ ᱦᱩᱭᱩᱜ ᱛᱟᱵᱚᱱᱟ ᱵᱟᱝ ᱢᱮᱱᱟᱜ ᱛᱟᱵᱚᱱᱟ ᱱᱚᱣᱟ ᱫᱚᱠᱠᱷᱤᱱ ᱫᱤᱱᱟᱡᱽᱯᱩᱨ ᱨᱮ ᱚᱱᱮᱠ ᱜᱚᱴᱮᱡ ᱢᱮᱱᱟᱜ ᱛᱟᱵᱚᱱ ᱜᱮᱭᱟ ᱱᱚᱛᱮ ᱱᱚᱣᱟ ᱠᱳᱞᱠᱟᱛᱟ ᱢᱟᱞᱫᱟ ᱱᱟᱛᱮ ᱢᱮᱱᱟᱜ ᱛᱟᱵᱚᱱᱟ ᱥᱤᱞᱤᱜᱩᱲᱤ ᱨᱟᱭᱜᱚᱸᱡᱽ ᱤᱴᱟᱦᱟᱨ ᱱᱚᱣᱟ ᱠᱚᱨᱮ ᱢᱮᱱᱟᱜ ᱛᱟᱵᱚᱱᱟ ᱟᱫᱚ ᱱᱚᱣᱟ ᱥᱴᱮᱰᱤᱭᱟᱢ ᱢᱮᱱᱟᱜ ᱛᱟᱵᱚᱱᱟ ᱱᱚᱣᱟ ᱠᱚᱨᱮ ᱵᱚᱱ ᱛᱟᱲᱟᱢ ᱞᱟᱦᱟ ᱞᱮᱠᱷᱟᱱ ᱞᱟᱦᱟ ᱦᱚᱲ ᱵᱚᱱ ᱞᱟᱦᱟ ᱞᱮᱠᱷᱟᱡ ᱚᱱᱟ ᱠᱚᱨᱮ ᱵᱚᱱ ᱥᱚᱦᱚᱨ ᱥᱮᱴᱮᱨ ᱫᱟᱲᱮᱭᱟᱜᱼᱟ ᱟᱨ ᱟᱵᱚ ᱦᱚᱲ ᱦᱚᱯᱚᱱᱟᱜ ᱥᱴᱮᱰᱤᱭᱟᱢ ᱢᱚᱱᱮ ᱠᱟᱜ ᱯᱮ ᱡᱮ ᱱᱚᱜᱼᱚᱭ ᱵᱚᱱ ᱛᱟᱲᱟᱢ ᱞᱟᱦᱟ ᱞᱮᱠᱷᱟᱱ ᱵᱟᱝᱵᱚᱱ ᱟᱜᱟᱣ ᱪᱟᱞᱟᱣ ᱞᱮᱱᱠᱷᱟᱱ ᱞᱟᱹᱴᱩ ᱞᱟᱹᱴᱩ ᱥᱴᱮᱰᱤᱭᱟᱢ ᱨᱮ ᱟᱵᱚᱣᱟᱜ ᱦᱚᱸ ᱯᱷᱩᱴᱵᱚᱞ ᱵᱟᱝ ᱱᱚᱣᱟ ᱤᱭᱟᱹ ᱠᱚ ᱚᱱᱟ ᱠᱚᱵᱚᱱ ᱞᱟᱦᱟ ᱪᱟᱞᱟᱣ ᱞᱮᱱᱠᱷᱟᱱ ᱫᱚ ᱟᱹᱰᱤ ᱱᱟᱯᱟᱭ ᱜᱮ ᱟᱨ ᱟᱹᱰᱤ ᱥᱟᱨᱦᱟᱣ ᱜᱮ ᱟᱫᱚ ᱱᱚᱣᱟ ᱜᱮᱵᱚᱱ ᱢᱮᱱ ᱦᱚᱪᱚᱭᱮᱫᱟ ᱡᱮ ᱱᱚᱣᱟ ᱮᱥᱴᱮᱰᱤᱭᱟᱢ ᱢᱟᱴᱷ ᱨᱮᱵᱚᱱ ᱛᱟᱲᱟᱢ ᱟᱜᱟᱣ ᱞᱮᱱ ᱠᱷᱟᱱ ᱟᱵᱚ ᱦᱚᱲ ᱦᱚᱯᱚᱱ ᱥᱟᱱᱛᱟᱲᱟᱜ ᱫᱚ ᱟᱹᱰᱤ ᱱᱟᱯᱟᱭ ᱵᱟᱝ ᱵᱷᱟᱹᱜᱤ ᱜᱮ ᱦᱩᱭᱩᱜ ᱛᱟᱵᱚᱱᱟ